ᱩᱵ ᱟᱨ ᱢᱮᱫᱦᱟ ᱨᱮᱭᱟᱜ ᱡᱚᱛᱚᱱ ᱦᱟᱛᱟᱣ ᱞᱟᱹᱜᱤᱫ ᱟᱹᱰᱤᱜᱟᱱ ᱢᱟᱱᱮ ᱟᱹᱰᱤᱜᱟᱱ ᱡᱤᱱᱤᱥ ᱞᱟᱜᱟᱣ ᱜᱟᱱᱚᱜᱼᱟ ᱡᱮᱢᱚᱱ ᱩᱵ ᱨᱮᱫᱚ ᱱᱟᱠᱲᱟ ᱞᱮᱠᱷᱟᱡ ᱮᱢ ᱩᱵ ᱫᱚ ᱟᱨᱠᱤ ᱢᱚᱡᱽᱜᱮ ᱞᱮᱸᱧᱡᱮᱨ ᱦᱚᱸ ᱞᱮᱧᱡᱮᱨ ᱜᱮ ᱟᱹᱭᱠᱟᱹᱜᱼᱟ ᱟᱨ ᱩᱵ ᱦᱚᱸ ᱠᱚᱢ ᱧᱚᱜ ᱜᱮ ᱧᱩᱨᱦᱩᱜᱼᱟ ᱢᱟᱱᱮ ᱠᱳᱱᱳ ᱨᱚᱠᱚᱢ ᱠᱷᱚᱛᱤ ᱫᱚ ᱟᱨᱠᱤ ᱵᱟᱝ ᱦᱩᱭᱩᱜᱼᱟ ᱱᱚᱣᱟ ᱞᱟᱠᱲᱟ ᱦᱟᱥᱟ ᱵᱚᱦᱚᱜ ᱨᱮᱢ ᱞᱟᱜᱟᱣ ᱞᱮᱠᱷᱟᱡ ᱛᱟᱪᱷᱟᱲᱟ ᱱᱚᱣᱟ ᱴᱟᱹᱰᱤ ᱠᱷᱮᱥᱟᱨᱤ ᱚᱱᱟ ᱨᱮᱱᱟᱜ ᱥᱟᱠᱟᱢ ᱥᱮ ᱨᱮᱦᱮᱫ ᱦᱚᱸ ᱨᱤᱫ ᱠᱟᱛᱮ ᱡᱩᱫᱤ ᱵᱚᱱ ᱵᱚᱦᱚᱜ ᱨᱮ ᱥᱚᱯᱛᱟ ᱨᱮ ᱵᱟᱨ ᱫᱤᱱ ᱡᱩᱫᱤ ᱵᱚᱱ ᱞᱟᱜᱟᱣ ᱫᱟᱲᱮᱭᱟᱜᱼᱟ ᱛᱟᱦᱞᱮ ᱫᱚ ᱩᱵ ᱦᱚᱸ ᱵᱟᱝ ᱧᱩᱨᱩᱜᱼᱟ ᱟᱨ ᱩᱵ ᱦᱚᱸ ᱡᱷᱟᱹᱞᱟᱹᱜᱼᱟ ᱦᱮᱸᱫᱮ ᱦᱚᱸ ᱦᱮᱸᱫᱮᱜᱼᱟ ᱢᱟᱱᱮ ᱟᱭᱢᱟ ᱨᱚᱠᱚᱢ ᱩᱯᱚᱠᱟᱨ ᱜᱮ ᱢᱮᱱᱟᱜᱼᱟ ᱟᱨ ᱢᱮᱫᱦᱟ ᱨᱮ ᱡᱩᱫᱤ ᱞᱟᱹᱭ ᱜᱟᱱᱚᱜ ᱠᱷᱟᱡ ᱢᱮᱫᱦᱟ ᱨᱮᱫᱚ ᱡᱮᱢᱚᱱ ᱥᱟᱥᱟᱝ ᱡᱩᱫᱤ ᱵᱮᱨᱮᱞ ᱥᱟᱥᱟᱝ ᱡᱩᱫᱤ ᱨᱤᱫ ᱠᱟᱛᱮ ᱫᱤᱱᱟᱹᱢ ᱦᱤᱞᱳᱜ ᱜᱮᱢ ᱞᱟᱜᱟᱣ ᱫᱟᱲᱮᱭᱟᱜ ᱠᱷᱟᱡ ᱟᱭᱢᱟ ᱠᱤᱪᱷᱩ ᱩᱯᱚᱠᱟᱨ ᱧᱟᱢᱚᱜᱼᱟ ᱡᱮᱢᱚᱱ ᱛᱩᱯᱩᱫ ᱠᱚᱦᱚᱸ ᱵᱟᱝ ᱨᱟᱠᱟᱵᱼᱟ ᱥᱮ ᱢᱮᱫᱦᱟ ᱦᱚᱸ ᱞᱮᱧᱡᱮᱨᱚᱜᱼᱟ ᱟᱨ ᱚᱱᱟ ᱥᱚᱝᱜᱮ ᱛᱮ ᱡᱩᱫᱤ ᱱᱤᱢ ᱥᱟᱠᱟᱢ ᱨᱤᱫ ᱠᱟᱛᱮᱢ ᱞᱟᱜᱟᱣ ᱫᱟᱲᱮᱭᱟᱜᱼᱟ ᱛᱟᱦᱞᱮ ᱠᱷᱟᱱ ᱢᱟ ᱟᱨᱚ ᱰᱷᱮᱨ ᱜᱮ ᱩᱯᱚᱠᱟᱨ ᱧᱟᱢᱚᱜᱼᱟ